ᱥᱟᱱᱛᱟᱞᱤ ᱯᱟᱹᱨᱥᱤ ᱵᱟᱨᱮᱛᱮ ᱠᱤᱪᱷᱩ ᱵᱟᱹᱲᱤᱡ ᱦᱩᱫᱤᱥ ᱫᱚ ᱪᱮᱫ ᱟᱨ ᱪᱤᱠᱟᱹᱛᱮ ᱱᱚᱣᱟ ᱨᱮᱭᱟᱜ ᱥᱚᱞᱦᱮ ᱦᱩᱭ ᱫᱟᱲᱮᱜᱼᱟ ᱱᱚᱣᱟᱫᱚ ᱧᱮᱞᱮᱫ ᱠᱟᱱ ᱜᱮᱭᱟᱵᱚᱱ ᱟᱵᱚ ᱥᱟᱶᱛᱟᱞ ᱠᱚᱦᱚᱸ ᱵᱮᱥᱤᱨ ᱵᱷᱟᱜᱽ ᱜᱮ ᱪᱟᱹᱠᱨᱤ ᱵᱟᱹᱠᱨᱤ ᱞᱮᱠᱷᱟᱡ ᱠᱚ ᱩᱱᱠᱩ ᱫᱚ ᱟᱹᱛᱩ ᱴᱚᱞᱟ ᱨᱮᱫᱚ ᱵᱟᱝ ᱛᱟᱦᱮᱸ ᱠᱟᱛᱮᱜ ᱥᱚᱦᱚᱨ ᱵᱟᱡᱟᱨ ᱥᱮᱫ ᱠᱚ ᱥᱮᱱᱚᱜᱚᱜ ᱠᱟᱱ ᱛᱟᱵᱚᱱᱟ ᱛᱚ ᱩᱱᱠᱩ ᱫᱚ ᱩᱱᱠᱩ ᱨᱮᱱ ᱜᱤᱫᱽᱨᱟᱹ ᱦᱚᱸ ᱵᱟᱝᱞᱟᱛᱮ ᱵᱟ ᱤᱝᱞᱤᱥ ᱛᱮᱠᱚ ᱥᱚᱵ ᱥᱚᱸᱜᱮᱛᱮ ᱠᱟᱛᱷᱟ ᱠᱚ ᱨᱚᱲᱛᱮ ᱩᱱᱠᱩ ᱫᱚ ᱟᱵᱚᱣᱟᱜ ᱵᱷᱟᱥᱟ ᱠᱚ ᱟᱫᱽ ᱤᱫᱤᱭᱮᱫᱟ ᱥᱮ ᱮᱱᱮᱡ ᱥᱮᱨᱮᱧ ᱠᱚᱦᱚᱸ ᱩᱱᱠᱩ ᱠᱚᱫᱚ ᱵᱟᱝᱠᱚ ᱠᱩᱥᱤᱭᱟᱜᱼᱟ ᱟᱵᱚᱣᱟᱜ ᱵᱟᱯᱞᱟ ᱵᱤᱦᱟᱹ ᱠᱚᱨᱮ ᱦᱚᱸ ᱟᱹᱰᱤᱜᱟᱱ ᱮᱱᱮᱡ ᱥᱮᱨᱮᱧ ᱢᱮᱱᱟᱜᱚᱜᱼᱟ ᱫᱚᱝ ᱞᱟᱜᱽᱲᱮ ᱥᱚᱦᱚᱨᱟᱭ ᱵᱟᱦᱟ ᱚᱱᱟ ᱠᱚᱦᱚᱸ ᱟᱫᱽ ᱤᱫᱤᱭ ᱫᱟᱠᱚ ᱥᱮ ᱚᱱᱟ ᱠᱚᱢᱟ ᱵᱟᱰᱟᱭ ᱠᱟᱛᱮᱫ ᱦᱚᱸ ᱵᱟᱝ ᱵᱟᱲᱟᱭ ᱥᱮᱫ ᱠᱚ ᱪᱟᱞᱟᱜ ᱠᱟᱱ ᱛᱟᱵᱳᱱᱟ ᱛᱚ ᱱᱚᱣᱟ ᱠᱚᱫᱚ ᱱᱩᱠᱩ ᱪᱤᱠᱟᱹᱛᱮ ᱚᱱᱟ ᱠᱷᱚᱡ ᱵᱚᱱ ᱟᱵᱚ ᱟᱵᱚᱣᱟᱜ ᱛᱤ ᱨᱮᱵᱚᱱ ᱟᱹᱜᱩ ᱠᱚᱣᱟ ᱥᱮ ᱟᱵᱚ ᱥᱟᱛᱮᱜ ᱵᱚᱱ ᱥᱚᱸᱜᱮ ᱫᱟᱲᱮ ᱟᱠᱚᱣᱟ ᱚᱱᱟ ᱨᱮᱭᱟᱜ ᱤᱭᱟᱹ ᱫᱚ ᱵᱮᱵᱚᱥᱛᱷᱟ ᱫᱚ ᱟᱹᱵᱚ ᱞᱟᱦᱟ ᱡᱮᱴᱟ ᱯᱟᱹᱦᱤᱞ ᱦᱟᱯᱲᱟᱢ ᱛᱟᱠᱚ ᱠᱚ ᱞᱟᱹᱭᱟᱠᱟᱜ ᱡᱮ ᱟᱹᱨᱤᱪᱟᱹᱞᱤ ᱰᱚᱵᱚᱜ ᱡᱚᱦᱟᱨ ᱚᱱᱟ ᱠᱚᱫᱚ ᱱᱮᱛᱟᱨ ᱦᱚᱸ ᱵᱟᱵᱚᱱ ᱟᱫᱽ ᱢᱟ ᱥᱮ ᱚᱱᱟᱵᱚ ᱟᱹᱨᱤᱪᱟᱹᱞᱤ ᱰᱚᱵᱚᱜ ᱡᱚᱦᱟᱨ ᱵᱚᱱ ᱟᱫᱽ ᱞᱮᱠᱷᱟᱡ ᱢᱤᱫ ᱦᱤᱞᱳᱜ ᱨᱮ ᱟᱵᱚ ᱦᱚᱲ ᱦᱚᱵᱚᱱ ᱟᱫᱚᱜ ᱟᱫᱚᱜᱚᱜᱼᱟ ᱥᱮ ᱱᱚᱝᱠᱟ ᱛᱮᱫᱚ ᱟᱵᱚᱣᱟᱜ ᱤᱭᱟᱹ ᱦᱚᱸ ᱡᱟᱹᱛ ᱦᱚᱠᱚ ᱫᱤᱠᱩ ᱯᱩᱥᱤ ᱠᱚ ᱦᱟᱹᱴᱤᱧ ᱤᱫᱤ ᱛᱟᱵᱳᱱᱟ ᱟᱨ ᱡᱮᱢᱚᱱ ᱚᱱᱟ ᱠᱷᱚᱡ ᱩᱱᱠᱩ ᱠᱚ ᱥᱩᱫᱽᱫᱷᱟᱹᱣ ᱠᱚ ᱞᱟᱹᱜᱤᱫ ᱛᱮᱫᱚ ᱡᱮᱢᱚᱱ ᱟᱵᱚᱨᱮᱱ ᱜᱤᱫᱽᱨᱟᱹ ᱚᱞᱪᱤᱠᱤ ᱤᱥᱠᱩᱞ ᱨᱮᱫᱚ ᱟᱹᱰᱤ ᱚᱵᱚᱥᱥᱳᱭ ᱜᱮᱵᱚᱱ ᱯᱟᱲᱦᱟᱣ ᱦᱚᱪᱚ ᱠᱚᱢᱟ ᱡᱟᱛᱮ ᱱᱤᱡᱮᱨᱟᱜ ᱵᱷᱟᱥᱟ ᱵᱟᱭ ᱟᱫᱽ ᱵᱟᱭ ᱟᱫᱽ ᱛᱟᱭ